ᱱᱟᱦᱟᱜ ᱨᱮᱱ ᱫᱤᱥᱚᱢ ᱜᱚᱢᱠᱮ ᱫᱚ ᱛᱟᱵᱚᱱ ᱠᱟᱱᱟᱭ ᱫᱨᱳᱣᱯᱚᱫᱤ ᱢᱩᱨᱢᱩ ᱟᱨ ᱫᱷᱟᱨᱟ ᱫᱚ ᱪᱟᱣᱟᱹᱱ ᱮᱹ ᱦᱩᱭᱩᱜ ᱠᱟᱱᱟ ᱟᱨ ᱞᱚᱠ ᱥᱚᱵᱷᱟ ᱥᱚᱝᱥᱚᱫᱽ ᱵᱤᱫᱷᱟᱭᱚᱠ ᱟᱨ ᱵᱤᱫᱷᱟᱱ ᱥᱚᱵᱷᱟ ᱱᱩᱠᱩ ᱡᱟᱦᱟᱸᱭ ᱱᱩᱠᱩ ᱪᱩᱱᱟᱹᱣ ᱠᱮᱫ ᱠᱚᱣᱟ ᱵᱚᱱ ᱟᱵᱚ ᱟᱵᱚ ᱦᱚᱲᱟᱜ ᱟᱵᱚ ᱡᱟᱦᱟᱸ ᱛᱤᱱᱟᱹᱜ ᱜᱮ ᱢᱟᱹᱱᱢᱤ ᱫᱟᱨᱟ ᱵᱚᱱ ᱪᱩᱱᱟᱹᱣᱮᱫ ᱠᱚᱣᱟ ᱩᱱᱠᱩ ᱵᱷᱚᱴ ᱮᱢ ᱠᱟᱛᱮ ᱡᱟᱦᱟᱸ ᱵᱚᱱ ᱵᱤᱫᱷᱟᱭᱚᱠ ᱥᱟᱝᱥᱚᱫᱽ ᱟᱨ ᱵᱤᱫᱷᱟᱱ ᱥᱟᱵᱟ ᱵᱚᱱ ᱫᱟᱲᱮ ᱚᱪᱚᱭᱮᱫ ᱠᱚᱣᱟ ᱩᱱᱠᱩ ᱜᱮ ᱩᱱᱠᱩ ᱨᱟᱥᱴᱨᱚᱯᱚᱛᱤ ᱠᱚ ᱪᱩᱱᱟᱹᱣᱮᱜ ᱭᱟ ᱱᱤᱭᱟᱹ ᱱᱩᱭ ᱤᱭᱟᱹ ᱨᱮᱫᱚ ᱩᱱᱤ ᱜᱮᱛᱟᱵᱚᱱ ᱟᱵᱚᱭᱤᱡ ᱫᱚ ᱨᱟᱥᱴᱨᱚᱯᱚᱛᱤ ᱫᱨᱳᱣᱯᱚᱫᱤ ᱢᱩᱨᱢᱩ ᱠᱟᱱᱟᱭ